ᱪᱟᱥ ᱫᱩᱨᱤᱵᱽ ᱠᱚ ᱵᱟᱡᱟᱨ ᱨᱮ ᱥᱮᱴᱮᱨ ᱥᱦᱚᱪᱚᱭ ᱞᱟᱹᱜᱤᱫ ᱟᱭᱢᱟ ᱨᱚᱠᱚᱢ ᱥᱚᱢᱚᱥᱥᱟ ᱢᱮᱱᱟᱜᱼᱟ ᱡᱮᱢᱚᱱ ᱡᱚᱛᱚ ᱠᱷᱚᱡ ᱞᱟᱹᱴᱩ ᱥᱚᱢᱚᱥᱥᱟ ᱦᱩᱭᱩᱜ ᱠᱟᱱᱟ ᱰᱟᱦᱟᱨ ᱨᱮᱭᱟᱜ ᱰᱟᱦᱟᱨ ᱡᱚᱫᱤ ᱢᱚᱡᱽ ᱵᱟᱝ ᱛᱟᱦᱮᱱᱟ ᱛᱟᱦᱞᱮ ᱜᱟᱹᱰᱤ ᱵᱟᱝ ᱵᱚᱞᱚᱜᱼᱟ ᱟᱨ ᱵᱟᱝ ᱵᱚᱞᱚ ᱞᱮᱱᱠᱷᱟᱱ ᱵᱟᱡᱟᱨ ᱨᱮ ᱥᱮᱴᱮᱨᱚᱜ ᱟᱹᱰᱤ ᱢᱩᱥᱠᱤᱞ ᱚᱱᱟ ᱯᱟᱥᱟᱯᱟᱥᱤ ᱡᱮᱢᱚᱱ ᱟᱨᱦᱚᱸ ᱢᱮᱱᱟᱜᱼᱟ ᱡᱮᱢᱚᱱ ᱜᱟᱹᱰᱤ ᱞᱟᱹᱴᱩ ᱜᱟᱹᱰᱤ ᱠᱟᱹᱴᱤᱡ ᱜᱟᱹᱰᱤ ᱚᱱᱠᱟ ᱜᱮ ᱡᱚᱫᱤ ᱰᱟᱦᱟᱨ ᱵᱟᱝ ᱛᱟᱦᱮᱱ ᱠᱷᱟᱱ ᱞᱟᱹᱴᱩ ᱜᱟᱹᱰᱤ ᱵᱟᱝ ᱵᱚᱞᱚᱜᱼᱟ ᱞᱟᱹᱴᱩ ᱜᱟᱹᱰᱤ ᱵᱟᱝ ᱵᱚᱞᱚ ᱞᱮᱱᱠᱷᱟᱱ ᱡᱟᱦᱟᱱ ᱪᱟᱥ ᱨᱮᱭᱟᱜ ᱫᱚᱨᱤᱵᱽ ᱠᱚ ᱢᱮᱱᱟᱜᱼᱟ ᱚᱱᱟ ᱵᱟᱡᱟᱨ ᱨᱮ ᱥᱮᱴᱮᱨ ᱟᱹᱰᱤ ᱠᱚᱴᱷᱤᱱ ᱚᱱᱟ ᱞᱮᱠᱟ ᱡᱮᱢᱚᱱ ᱵᱟᱡᱟᱨ ᱨᱮ ᱡᱮᱨᱚᱠᱚᱢ ᱫᱟᱢ ᱠᱚ ᱧᱟᱢᱚᱜᱼᱟ ᱚᱱᱠᱟ ᱞᱳᱠᱟᱞ ᱨᱮ ᱫᱟᱢ ᱵᱟᱝ ᱧᱟᱢᱚᱜᱼᱟ ᱟᱨ ᱞᱚᱠᱟᱞ ᱨᱮ ᱫᱟᱢ ᱵᱟᱝ ᱧᱟᱢᱚᱜ ᱠᱷᱟᱹᱛᱤᱨ ᱵᱟᱡᱟᱨ ᱨᱮ ᱫᱚᱨᱤᱵᱽ ᱤᱫᱤ ᱛᱮᱜᱮ ᱦᱩᱭᱩᱜᱼᱟ ᱟᱨ ᱤᱫᱤ ᱞᱮᱠᱷᱟᱡ ᱜᱮ ᱜᱟᱹᱰᱤ ᱜᱷᱳᱲᱟ ᱨᱮᱭᱟᱜ ᱥᱮ ᱰᱟᱦᱟᱨ ᱨᱮᱭᱟᱜ ᱢᱚᱡᱽ ᱵᱩᱛ ᱮᱠᱫᱚᱢ ᱟᱹᱰᱤ ᱞᱟᱹᱞᱛᱤ ᱢᱮᱱᱟᱜᱼᱟ ᱟᱨ ᱚᱱᱟ ᱠᱟᱨᱚᱱ ᱛᱮ ᱞᱚᱠᱟᱞ ᱥᱮ ᱟᱹᱛᱩ ᱚᱲᱟᱜ ᱨᱮᱱ ᱦᱚᱲ ᱠᱚ ᱟᱠᱚᱣᱟᱜ ᱫᱚᱨᱤᱵ ᱴᱷᱤᱠ ᱷᱟᱠ ᱵᱟᱡᱟᱨ ᱨᱮ ᱵᱟᱠᱚ ᱥᱮᱴᱮᱨ ᱫᱟᱲᱮᱭᱟᱜᱼᱟ ᱟᱨ ᱵᱟᱠᱚ ᱥᱮᱴᱮᱨ ᱫᱟᱲᱮᱭᱟᱜ ᱠᱷᱟᱹᱛᱤᱨ ᱵᱟᱡᱟᱨ ᱨᱮ ᱫᱟᱢ ᱵᱟᱠᱚ ᱧᱟᱢ ᱞᱮᱠᱷᱟᱱ ᱩᱱᱠᱩᱣᱟᱜ ᱥᱚᱝᱥᱟᱨ ᱦᱚᱸ ᱵᱟᱝ ᱪᱟᱞᱟᱜᱼᱟ ᱢᱚᱡᱽᱛᱮ ᱟᱨ ᱵᱟᱝ ᱪᱟᱞᱟᱜ ᱠᱷᱟᱹᱛᱤᱨ ᱚᱱᱟ ᱫᱚᱨᱤᱵ ᱥᱮ ᱪᱟᱥ ᱟᱵᱟᱫ ᱠᱚ ᱵᱚᱱᱫᱚᱭ ᱥᱮ ᱵᱟᱹᱜᱤᱭᱟᱜ ᱞᱮᱠᱟ ᱠᱚ ᱩᱭᱦᱟᱹᱨᱟ ᱚᱱᱟ ᱢᱮᱱᱛᱮ ᱫᱚᱨᱤᱵᱽ ᱥᱮᱴᱮᱨ ᱞᱟᱹᱜᱤᱫ ᱫᱚ ᱵᱟᱡᱟᱨᱛᱮ ᱮᱠᱫᱚᱢ ᱡᱚᱛᱚ ᱠᱷᱚᱡ ᱞᱟᱹᱴᱩ ᱥᱚᱢᱚᱥᱥᱟ ᱠᱟᱱᱟ ᱰᱟᱦᱟᱨ ᱟᱨ ᱜᱟᱹᱰᱤ ᱜᱷᱳᱲᱟ ᱨᱮᱭᱟᱜ